ᱟᱭᱢᱟᱜᱟᱱ ᱯᱚᱨᱚᱵᱽ ᱨᱮ ᱥᱮᱞᱮᱫ ᱢᱤᱱᱟᱹᱧᱟᱹ ᱵᱟᱯᱞᱟ ᱵᱷᱟᱸᱰᱟᱱ ᱵᱟᱦᱟ ᱥᱚᱨᱦᱟᱭ ᱠᱟᱨᱟᱢ ᱛᱚᱵᱮ ᱥᱚᱨᱦᱟᱭ ᱫᱚ ᱟᱹᱰᱤ ᱨᱟᱹᱥᱠᱟᱹ ᱠᱟᱱᱟ ᱵᱚᱪᱷᱚᱨ ᱨᱮᱱᱟᱝ ᱯᱚᱨᱚᱵᱽ ᱩᱱ ᱦᱤᱞᱳᱜ ᱫᱚ ᱜᱮᱡ ᱜᱩᱨᱤᱡ ᱟᱨ ᱫᱟᱠᱟᱭ ᱦᱤᱞᱳᱜ ᱫᱚ ᱵᱚᱸᱜᱟᱜᱼᱟ ᱟᱞᱮ ᱟᱨ ᱯᱮᱲᱟ ᱠᱚ ᱠᱚᱭᱚᱜ ᱫᱟᱨᱟᱢ ᱠᱷᱩᱱᱴᱟᱹᱣ ᱦᱤᱞᱳᱜ ᱫᱚ ᱥᱟᱡᱽ ᱥᱟᱯᱲᱟᱣ ᱠᱟᱛᱮ ᱯᱮᱲᱟ ᱠᱚ ᱱᱤᱭᱟᱹ ᱠᱩᱞᱦᱤ ᱟᱹᱞᱤᱧ ᱦᱚᱸ ᱡᱩᱨᱤᱯᱟᱨᱤ ᱞᱤᱧ ᱩᱰᱩᱠᱚᱜᱼᱟ ᱟᱨ ᱡᱟᱞᱮ ᱦᱤᱞᱳᱜ ᱫᱚ ᱦᱟᱹᱠᱩ ᱠᱟᱴᱠᱚᱢ ᱞᱮ ᱜᱚᱡ ᱠᱚᱣᱟ ᱟᱨ ᱥᱟᱠᱨᱟᱛ ᱦᱤᱞᱳᱜ ᱫᱚ ᱯᱤᱴᱷᱟᱹ ᱠᱚᱞᱮ ᱵᱳᱡᱷᱟ ᱠᱚ ᱛᱩᱧᱟᱹ ᱥᱮᱸᱫᱽᱨᱟ ᱠᱚ ᱪᱟᱞᱟᱜᱼᱟ ᱛᱚᱵᱮ ᱥᱚᱨᱦᱟᱭ ᱯᱚᱨᱚᱵᱽ ᱫᱚ ᱟᱹᱰᱤ ᱨᱟᱹᱥᱠᱟᱹ ᱠᱟᱱᱟ ᱵᱩᱡᱷᱟᱹᱣ ᱨᱮᱭᱟᱜ